ᱟᱞᱮ ᱫᱤᱥᱟᱹ ᱟᱞᱮ ᱱᱤᱭᱟᱹ ᱯᱚᱥᱪᱤᱢ ᱵᱟᱝᱞᱟ ᱨᱮᱫᱚ ᱢᱤᱦᱩᱼᱢᱮᱨᱚᱢ ᱠᱚᱫᱚ ᱢᱤᱦᱩᱼᱢᱮᱨᱚᱢᱞᱮ ᱟᱹᱥᱩᱞᱮᱫ ᱠᱚᱣᱟ ᱱᱩᱝᱠᱚ ᱢᱤᱦᱩᱼᱢᱮᱨᱚᱢ ᱟᱹᱥᱩᱞ ᱞᱟᱹᱜᱤᱫ ᱫᱚ ᱟᱹᱥᱩᱞ ᱦᱟᱨᱟᱵᱩᱨᱩ ᱞᱟᱹᱜᱤᱫ ᱫᱚ ᱵᱟᱹᱫᱽᱼᱵᱟᱹᱭᱦᱟᱹᱲ ᱴᱟᱺᱰᱤᱨᱮᱞᱮ ᱱᱟᱣᱟ ᱦᱟᱹᱨᱭᱟᱹᱲ ᱫᱷᱟᱹᱵᱤ ᱜᱷᱟᱥᱞᱮ ᱟᱹᱛᱤᱧ ᱚᱪᱚ ᱟᱹᱛᱤᱧ ᱚᱪᱚᱭᱮᱫ ᱠᱚᱣᱟ ᱟᱨ ᱱᱟᱣᱟ ᱫᱷᱩᱵᱤ ᱜᱷᱟᱥ ᱡᱚᱢ ᱠᱟᱛᱮᱫᱜᱮ ᱱᱩᱝᱠᱩᱫᱚ ᱟᱠᱚᱣᱟᱜ ᱦᱚᱲᱢᱚ ᱱᱟᱭᱼᱱᱟᱯᱟᱭ ᱠᱚ ᱫᱚᱦᱚᱭᱟ ᱟᱨ ᱦᱚᱲᱢᱚᱦᱚᱸ ᱵᱮᱱᱟᱣᱚᱜ ᱛᱟᱠᱚᱣᱟ ᱟᱨ ᱟᱨ ᱵᱟᱝ ᱫᱟᱜ ᱠᱷᱟᱹᱛᱤᱨᱛᱮ ᱵᱟᱹᱫᱽᱼᱵᱟᱹᱭᱦᱟᱹᱲ ᱯᱟᱛᱷᱟᱨ ᱨᱮ ᱜᱷᱟᱥᱠᱚ ᱜᱚᱡᱚᱜ ᱠᱟᱱᱟ ᱴᱷᱤᱠ ᱢᱚᱛᱚᱱ ᱵᱟᱭ ᱫᱟᱜ ᱮᱢᱟᱱ ᱞᱮᱠᱷᱟᱱ ᱥᱚᱢᱚᱭᱨᱮ ᱵᱟᱭ ᱫᱟᱜᱟ ᱢᱮᱱᱛᱮ ᱯᱟᱛᱷᱟᱨ ᱨᱮ ᱜᱷᱟᱥᱠᱚ ᱜᱚᱡᱪᱟᱵᱟ ᱠᱟᱛᱮᱫ ᱢᱤᱦᱩᱼᱢᱮᱨᱚᱢ ᱠᱚᱦᱚᱸ ᱟᱹᱰᱤ ᱦᱮᱞᱟᱜᱟᱱ ᱨᱮᱠᱚ ᱛᱮᱦᱮᱱ ᱠᱟᱱᱟ ᱟᱨ ᱦᱚᱲᱢᱚ ᱠᱚᱦᱚᱸ ᱨᱳᱜᱟ ᱪᱟᱵᱟᱜᱠᱟᱱ ᱛᱟᱠᱚᱣᱟ ᱟᱨ ᱢᱟᱱᱮ ᱦᱚᱲᱢᱚᱨᱮ ᱨᱩᱣᱟᱹᱦᱟᱥᱩ ᱧᱟᱢᱮᱫ ᱠᱚᱣᱟ ᱱᱤᱭᱟᱹᱜᱮ ᱢᱤᱦᱩᱼᱢᱮᱨᱚᱢᱟᱜ ᱦᱟᱞᱟᱛᱫᱚ ᱦᱩᱭᱩᱜᱠᱟᱱᱟ